ᱦᱮᱞᱳ ᱚᱠᱟ ᱠᱷᱚᱱᱟᱜ ᱯᱮ ᱞᱟᱹᱭ ᱮᱫᱟ ᱟᱪᱪᱷᱟ ᱱᱤᱭᱟᱹ ᱫᱚ ᱡᱷᱟᱲᱜᱨᱟᱢ ᱦᱚᱱᱚᱛ ᱨᱮ ᱞᱟᱹᱭ ᱢᱮ ᱚᱻ ᱟᱞᱮ ᱟᱹᱛᱩ ᱟᱞᱮ ᱟᱹᱛᱩ ᱥᱟᱭᱤᱰ ᱠᱚᱨᱮ ᱫᱚ ᱫᱟᱸᱥᱟᱭ ᱫᱚ ᱫᱟᱸᱥᱟᱭ ᱪᱟᱸᱫᱚ ᱠᱚᱨᱮ ᱠᱚ ᱢᱟᱱᱟᱣᱟ ᱢᱮᱱᱠᱷᱟᱱ ᱫᱟᱸᱥᱟᱭ ᱫᱚ ᱵᱟᱨ ᱨᱚᱠᱚᱢ ᱠᱚ ᱮᱱᱮᱡᱟ ᱢᱮᱫᱴᱮᱱ ᱫᱚ ᱞᱚᱵᱚ ᱫᱟᱸᱥᱟᱭ ᱢᱮᱫᱴᱮᱱ ᱫᱚ ᱵᱷᱩᱣᱟᱹᱝ ᱫᱟᱸᱥᱟᱭ ᱞᱚᱵᱚᱭ ᱫᱟᱸᱥᱟᱭ ᱫᱚ ᱯᱟᱧᱪᱤ ᱫᱷᱩᱛᱤ ᱦᱚᱨᱚᱜ ᱠᱟᱛᱮᱫ ᱠᱚ ᱠᱚᱨᱟᱣᱟ ᱟᱨ ᱴᱟᱢᱟᱠ ᱛᱩᱢᱫᱟᱜ ᱥᱟᱯᱟᱵ ᱠᱚ ᱛᱟᱦᱮᱸᱱᱟ ᱟᱨ ᱵᱷᱩᱣᱟᱹᱝ ᱫᱟᱸᱥᱟᱭ ᱫᱚ ᱠᱩᱲᱤ ᱜᱤᱫᱽᱨᱟᱹᱣᱟᱜ ᱵᱟᱸᱫᱮᱱᱟᱜ ᱛᱮ ᱠᱚᱲᱟ ᱜᱤᱫᱽᱨᱟᱹ ᱠᱚ ᱵᱟᱸᱫᱮ ᱠᱚᱜᱼᱟ ᱟᱨ ᱵᱷᱩᱣᱟᱹᱝ ᱟᱨ ᱛᱷᱟᱨᱤ ᱠᱚ ᱮᱢᱟᱱ ᱠᱚᱠᱚ ᱥᱟᱯᱟᱵ ᱛᱟᱠᱚ ᱚᱱᱟ ᱜᱮ ᱟᱨ ᱞᱚᱵᱚᱭ ᱫᱟᱸᱥᱟᱭ ᱨᱮᱫᱚ ᱯᱟᱧᱪᱤ ᱫᱷᱩᱛᱤ ᱦᱚᱨᱚᱜ ᱠᱟᱛᱮᱫ ᱟᱨ ᱠᱚᱞᱜᱟ ᱛᱤ ᱨᱮ ᱥᱟᱵ ᱠᱟᱛᱮᱫ ᱠᱚ ᱮᱱᱮᱡᱟ ᱟᱨ ᱴᱟᱢᱟᱠ ᱛᱩᱢᱫᱟᱜ ᱟᱛᱮ ᱟᱪᱪᱷᱟ ᱤᱧ ᱯᱟᱦᱟᱴᱟ ᱥᱮᱫ ᱠᱷᱚᱱ ᱦᱚᱸ ᱡᱚᱦᱟᱨ ᱦᱳᱭ ᱛᱟᱦᱚᱞᱮ ᱢᱟ ᱦᱩᱸ